ᱟᱞᱮ ᱴᱷᱮᱱᱤᱡ ᱢᱤᱫᱴᱟᱱ ᱵᱟᱹᱵᱩᱞᱟᱞ ᱢᱟᱨᱟᱱᱰᱤ ᱢᱮᱱᱟᱭ ᱠᱟᱫᱮᱭᱟ ᱛᱳ ᱩᱱᱤ ᱟᱨ ᱟᱨ ᱥᱚᱝᱜᱮ ᱠᱚ ᱢᱮᱱᱟᱜ ᱠᱚᱛᱟᱭᱟ ᱛᱳ ᱩᱱᱠᱩ ᱠᱚᱣᱟᱜ ᱧᱩᱛᱩᱢ ᱫᱚ ᱵᱟᱹᱧ ᱢᱮᱱ ᱦᱚᱪᱚ ᱫᱟᱲᱮᱭᱟᱜᱼᱟ ᱛᱳ ᱩᱱᱠᱩ ᱟᱹᱜᱤᱫ ᱛᱮᱜᱮ ᱤᱧ ᱱᱤᱭᱟᱹᱜᱤᱧ ᱢᱮᱱᱟ ᱟᱞᱮ ᱞᱟᱹᱜᱤᱫ ᱛᱮ ᱵᱩᱦᱩᱫ ᱢᱚᱡᱽ ᱠᱚ ᱠᱟᱹᱢᱤᱭᱮᱫᱟ ᱡᱮ ᱨᱳᱰ ᱵᱟᱹᱲᱤᱡ ᱟᱠᱟᱱ ᱛᱟᱞᱮ ᱛᱟᱦᱮᱸᱱᱟ ᱨᱳᱰ ᱠᱚ ᱡᱩᱛ ᱟᱠᱟᱫ ᱛᱟᱞᱮᱭᱟ ᱟᱨ ᱢᱚᱡᱽ ᱦᱚᱸᱠᱚ ᱡᱩᱛ ᱠᱮᱫᱟ ᱟᱨ ᱧᱩᱭ ᱫᱟᱜ ᱞᱟᱹᱜᱤᱫ ᱦᱚᱸ ᱵᱮᱵᱚᱥᱛᱷᱟ ᱫᱚᱠᱚ ᱧᱩᱭ ᱫᱟᱜ ᱦᱚᱸ ᱵᱟᱹᱱᱩᱜ ᱟᱠᱟᱫ ᱛᱟᱞᱮᱭᱟ ᱟᱫᱚ ᱚᱱᱟ ᱨᱮᱭᱟᱜ ᱦᱚᱠᱚ ᱵᱮᱵᱚᱥᱛᱷᱟᱭᱮᱫᱟ ᱟᱨ ᱢᱟᱱᱮ ᱠᱤᱨᱤᱧ ᱠᱚ ᱵᱟᱛᱷᱨᱩᱢ ᱠᱚᱦᱚᱸ ᱠᱚ ᱡᱩᱛ ᱟᱞᱮ ᱠᱟᱱᱟ ᱦᱟᱸᱜ ᱟᱫᱚ ᱩᱱᱠᱩ ᱞᱟᱹᱜᱤᱫ ᱛᱮ ᱱᱤᱭᱟᱹᱜᱤᱧ ᱢᱮᱱᱟ ᱡᱮ ᱩᱱᱠᱩ ᱫᱚ ᱟᱹᱰᱤ ᱵᱷᱟᱹᱜᱤ ᱠᱚ ᱠᱟᱹᱢᱤᱭᱮᱫᱟ ᱡᱮ ᱟᱞᱮ ᱞᱟᱹᱜᱤᱫ ᱛᱮ ᱟᱨ ᱡᱮ ᱞᱚᱠᱽᱠᱷᱤ ᱵᱷᱟᱱᱰᱟᱨ ᱯᱚᱭᱥᱟ ᱠᱚᱦᱚᱸ ᱡᱚᱠᱷᱚᱱ ᱵᱟᱞᱮ ᱧᱟᱢᱮᱫ ᱛᱟᱦᱮᱸᱱᱟ ᱱᱤᱛᱳᱜ ᱩᱱᱠᱩ ᱠᱚ ᱧᱟᱢ ᱦᱚᱪᱚᱭᱮᱫ ᱞᱮᱭᱟ